ᱟᱞᱮ ᱱᱚᱣᱟ ᱟᱛᱳ ᱴᱚᱞᱟ ᱨᱮ ᱡᱟᱹᱥᱛᱤ ᱦᱟᱹᱠᱩ ᱞᱮ ᱥᱟᱵ ᱠᱚᱣᱟ ᱤᱪᱟᱹᱜ ᱯᱩᱴᱷᱤ ᱜᱩᱸᱡᱟᱹ ᱨᱩᱭ ᱠᱟᱛᱞᱟ ᱟᱨ ᱫᱩᱬᱤ ᱵᱟᱢᱵᱤ ᱞᱮᱸᱡᱽᱨᱟ ᱱᱩᱠᱩ ᱠᱚ ᱵᱤᱥᱤ ᱞᱮ ᱥᱟᱵ ᱠᱚᱣᱟ ᱟᱞᱮ ᱱᱚᱣᱟ ᱴᱚᱞᱟᱨᱮ ᱟᱨ ᱱᱩᱠᱩᱣᱟᱜ ᱪᱟᱦᱤᱫᱟᱨ ᱫᱚ ᱯᱩᱸᱴᱷᱤ ᱰᱟᱺᱲᱠᱟᱹ ᱤᱪᱟᱹᱜ ᱟᱨ ᱱᱚᱣᱟ ᱠᱚᱨᱮ ᱫᱚ ᱱᱩᱠᱩ ᱜᱮ ᱡᱟᱹᱥᱛᱤ ᱞᱮ ᱥᱟᱵ ᱠᱚᱣᱟ ᱟᱨ ᱱᱩᱠᱩ ᱨᱮᱱ ᱪᱟᱦᱤᱫᱟ ᱜᱮ ᱟᱹᱰᱤ ᱵᱮᱥᱤ ᱦᱮᱱᱟᱜ ᱠᱚᱣᱟ ᱟᱨ ᱱᱩᱠᱩᱣᱟᱜ ᱜᱚᱱᱚᱝ ᱫᱚ ᱦᱩᱭᱩᱜ ᱠᱟᱱᱟ ᱤᱪᱟᱹᱜ ᱨᱮᱱᱟᱜ ᱜᱚᱱᱚᱝ ᱦᱩᱭᱩᱜ ᱠᱟᱱᱟ ᱛᱤᱨᱤᱥ ᱴᱟᱠᱟ ᱟᱨ ᱯᱩᱸᱴᱷᱤ ᱨᱮᱱᱟᱜ ᱜᱚᱱᱚᱝ ᱦᱩᱭᱩᱜ ᱠᱟᱱᱟ ᱠᱩᱲᱤ ᱴᱟᱠᱟ ᱟᱨ ᱰᱟᱺᱲᱠᱟᱹ ᱩᱱᱠᱩᱣᱟᱜ ᱦᱩᱭᱩᱜ ᱠᱟᱱᱟ ᱯᱚᱱᱮᱨᱚ ᱴᱟᱠᱟ ᱟᱨ ᱨᱩᱭ ᱨᱮᱱᱟᱜ ᱦᱩᱭᱩᱜ ᱠᱟᱱᱟ ᱫᱩ ᱥᱚ ᱴᱟᱠᱟ ᱫᱩᱲᱤ ᱨᱮᱱᱟᱜ ᱦᱩᱭᱩᱜ ᱠᱟᱱᱟ ᱰᱮᱲᱥᱚ ᱴᱟᱠᱟ ᱟᱨ ᱞᱮᱸᱡᱨᱟᱣᱟᱜ ᱦᱩᱭᱩᱜ ᱠᱟᱱᱟ ᱢᱤᱫ ᱥᱚ ᱴᱟᱠᱟ ᱩᱱᱠᱩ ᱠᱚ ᱦᱟᱹᱠᱩ ᱫᱚ ᱚᱱᱠᱟ ᱫᱟᱢ ᱛᱟᱞᱮ ᱱᱚᱣᱟ ᱟᱞᱮ ᱫᱤᱥᱚᱢ ᱨᱮ